ᱛᱳ ᱤᱧ ᱫᱚ ᱟᱵᱚ ᱥᱟᱱᱛᱟᱞᱤ ᱤᱱᱰᱟᱥᱴᱨᱤ ᱨᱮᱱ ᱠᱚᱞᱯᱚᱱᱟ ᱦᱟᱸᱥᱫᱟ ᱪᱚᱞᱚᱛᱪᱤᱛᱟᱹᱨ ᱡᱟᱦᱟᱸᱭ ᱢᱮᱱᱟᱭ ᱠᱟᱫᱮ ᱛᱟᱵᱚᱱᱟ ᱩᱱᱤ ᱥᱚᱸᱜᱮᱜ ᱜᱮ ᱧᱟᱯᱟᱢᱤᱧ ᱠᱷᱚᱡᱚᱜ ᱠᱟᱱᱟ ᱟᱨ ᱩᱱᱤ ᱥᱟᱶ ᱡᱟᱦᱟᱸ ᱛᱤᱥᱨᱮ ᱧᱟᱯᱟᱢ ᱦᱩᱭ ᱞᱮᱱᱠᱷᱟᱱ ᱛᱚ ᱟᱭᱢᱟ ᱜᱟᱱ ᱠᱩᱠᱞᱤᱧ ᱫᱚᱦᱚᱭᱟ ᱠᱚᱞᱯᱚᱱᱟ ᱦᱟᱸᱥᱫᱟ ᱴᱷᱮᱱ ᱡᱮ ᱟᱡ ᱡᱮ ᱱᱚᱣᱟ ᱤᱱᱰᱟᱥᱴᱨᱤ ᱨᱮ ᱟᱬᱜᱳᱣᱟᱠᱟᱱᱟᱭ ᱥᱟᱱᱛᱟᱞᱤ ᱤᱱᱰᱟᱥᱴᱨᱤ ᱨᱮ ᱛᱚᱨᱟᱣ ᱨᱟᱠᱟᱵ ᱮᱫᱟᱭ ᱥᱮ ᱛᱚᱨᱟᱣ ᱨᱟᱠᱟᱵ ᱞᱟᱹᱜᱤᱫ ᱮ ᱟᱬᱜᱳᱣᱟᱠᱟᱱᱟ ᱛᱚ ᱱᱚᱣᱟ ᱟᱡ ᱚᱠᱟ ᱠᱷᱚᱱᱟᱜ ᱤᱱᱥᱤᱯᱤᱨᱤᱭᱮᱱᱥᱮ ᱧᱟᱢ ᱠᱮᱫᱟ ᱡᱮ ᱢᱤᱫᱴᱟᱝ ᱥᱤᱝᱜᱟᱨᱚᱜ ᱦᱩᱭᱩᱜᱼᱟ ᱥᱮ ᱱᱤᱭᱟᱹ ᱰᱟᱦᱟᱨ ᱛᱮ ᱛᱟᱲᱟᱢ ᱦᱩᱭᱩᱜᱼᱟ ᱡᱮ ᱥᱤᱝᱜᱟᱨ ᱨᱮᱦᱚᱸ ᱢᱤᱫᱴᱟᱝ ᱢᱟᱲᱟᱝ ᱥᱮᱫ ᱟᱨᱚ ᱡᱟᱦᱟᱱᱟᱜ ᱢᱮᱱᱟᱜ ᱟᱠᱟᱫᱟ ᱱᱤᱭᱟᱹ ᱵᱟᱵᱚᱫ ᱛᱮ ᱟᱨᱚ ᱟᱭᱢᱟ ᱠᱩᱠᱞᱤ ᱛᱟᱦᱮᱱᱟ ᱞᱟᱭᱤᱯᱷ ᱥᱴᱟᱭᱤᱞ ᱵᱟᱨᱮᱛᱮ ᱠᱩᱠᱞᱤ ᱛᱟᱦᱮᱱᱟ ᱡᱮ ᱟᱵᱤᱱ ᱫᱚ ᱚᱲᱟᱜ ᱫᱩᱣᱟᱹᱨ ᱠᱷᱚᱱᱟᱜ ᱡᱮ ᱦᱩᱰᱤᱧ ᱠᱷᱚᱱᱟᱜ ᱪᱮᱫ ᱞᱮᱠᱟ ᱥᱠᱩᱞ ᱨᱮ ᱯᱟᱲᱦᱟᱣ ᱠᱟᱱᱟ ᱵᱮᱱ ᱥᱮ ᱪᱮᱫ ᱞᱮᱠᱟ ᱠᱟᱛᱮᱜ ᱟᱵᱮᱱ ᱱᱤᱱᱟᱹᱜ ᱥᱟᱺᱜᱤᱧ ᱵᱮᱱ ᱞᱟᱦᱟ ᱦᱮᱡ ᱟᱠᱟᱱᱟ ᱱᱤᱭᱟᱹ ᱠᱚ ᱵᱟᱨᱮᱛᱮ ᱠᱩᱠᱞᱤ ᱠᱚ ᱟᱨᱚ ᱦᱤᱱᱟᱹ ᱱᱤᱭᱟᱹ ᱠᱩᱠᱞᱤ ᱠᱚᱫᱚ ᱞᱤᱧ ᱫᱚᱦᱚᱭ ᱜᱮᱭᱟ ᱩᱱᱤ ᱴᱷᱮᱱ